ᱢᱤᱫᱴᱟᱝ ᱦᱚᱲ ᱫᱤᱱᱟᱹᱢ ᱦᱤᱞᱳᱜ ᱥᱮᱛᱟᱜ ᱛᱟᱨᱟᱥᱤᱧ ᱚᱠᱛᱚ ᱮᱢ ᱠᱟᱛᱮ ᱚᱱᱟ ᱜᱮᱭ ᱯᱨᱮᱠᱴᱤᱥ ᱞᱮᱠᱷᱟᱱ ᱚᱱᱟ ᱫᱤᱫ ᱫᱚ ᱫᱤᱱ ᱫᱤᱱ ᱛᱮ ᱟᱹᱰᱤ ᱥᱚᱞᱦᱮᱜ ᱛᱟᱭᱟ ᱟᱨ ᱚᱱᱟ ᱜᱮᱢ ᱨᱮ ᱡᱟᱦᱟᱸ ᱞᱮᱠᱟᱱ ᱮᱴᱠᱮᱴᱚᱬᱮ ᱜᱮ ᱵᱟᱝ ᱛᱟᱦᱮᱱ ᱛᱟᱭᱟ ᱟᱨ ᱜᱮ ᱜᱮᱢ ᱪᱮᱛᱟᱱ ᱵᱮᱜᱚᱨ ᱪᱟᱯ ᱛᱮᱭ ᱵᱷᱩᱡᱟᱹᱣ ᱫᱟᱲᱮᱭᱟᱜᱼᱟ